ᱟᱢ

ᱛᱟᱭᱚᱢ ᱫᱟᱨᱟᱢ ᱞᱟᱹᱜᱤᱫ ᱟᱢᱟᱜ ᱡᱟᱦᱟᱱ ᱥᱮᱨᱮᱧ ᱨᱮᱭᱟᱜ ᱡᱚᱥ ᱥᱮ ᱥᱴᱮᱴᱟᱥ ᱵᱟᱵᱚᱛ ᱜᱟᱞᱢᱟᱨᱟᱣ ᱫᱟᱲᱮᱭᱟᱜᱼᱟ ᱦᱮᱸ ᱠᱟᱨᱚᱱ ᱠᱟᱛᱷᱟᱫᱚ ᱦᱳᱭᱳᱜ ᱠᱟᱱᱟ ᱤᱧᱛᱮ ᱥᱮᱹᱨᱮᱹᱧ ᱤᱧ ᱚᱞᱟ ᱜᱟᱢ ᱠᱟᱹᱦᱤᱱᱤᱧ ᱚᱞᱟ ᱠᱩᱫᱩᱢᱤᱧ ᱚᱞᱟ ᱥᱮᱹᱨᱹᱧ ᱤᱧ ᱩᱭᱦᱟᱹᱨᱟ ᱤᱧ ᱛᱮᱧ ᱥᱮᱹᱨᱮᱹᱧᱟ ᱱᱚᱶᱟ ᱫᱚ ᱡᱟᱦᱟᱱᱟᱜ ᱪᱮᱫᱜᱮ ᱵᱟᱝᱠᱟᱱᱟ ᱡᱟᱦᱟᱸᱭ ᱚᱱᱚᱞᱤᱭᱟᱹ ᱴᱷᱮᱱᱫᱚ ᱡᱟᱦᱟᱱ ᱮᱴᱠᱮᱴᱚᱲᱮᱜᱮ ᱵᱟᱝᱠᱟᱱᱟ ᱦᱚᱨ ᱦᱚᱨ ᱪᱟᱞᱟᱜ ᱪᱟᱞᱟᱜ ᱛᱩᱞᱩᱡ ᱥᱮᱹᱨᱮᱹᱧ ᱥᱮ ᱚᱱᱚᱬᱦᱮ ᱠᱟᱛᱷᱟ ᱮ ᱜᱟᱜ ᱜᱟᱵᱟᱱ ᱫᱟᱲᱮᱭᱟᱜᱼᱟ ᱟᱨ ᱚᱱᱟᱜᱤ ᱫᱤᱥᱟᱹᱢ ᱦᱚᱲᱴᱷᱮᱱᱮ ᱯᱟᱥᱱᱟᱣ ᱫᱟᱲᱮᱭᱟᱜᱼᱟ ᱡᱮᱢᱚᱱ ᱦᱳᱭᱳᱜ ᱠᱟᱱᱟ ᱟᱞᱮ ᱟᱛᱩ ᱜᱟᱰᱟ ᱞᱟᱯᱷᱟᱜ ᱨᱮ ᱰᱩᱵᱟᱹᱫᱟᱜ ᱥᱮᱴᱮᱨᱮᱱ ᱛᱟᱞᱟ ᱧᱤᱫᱟᱹᱨᱮ ᱟᱞᱮ ᱟᱛᱩ ᱩᱰᱩᱡ ᱰᱩᱵᱩᱡ ᱫᱟᱜ ᱛᱮ ᱵᱚᱦᱮᱞ ᱪᱟᱵᱟᱭᱮᱱ ᱟᱢ ᱜᱟᱰᱟ ᱟᱲᱮᱨᱮᱢ ᱛᱟᱦᱮᱱ ᱠᱷᱟᱱ ᱜᱟᱰᱟ ᱟᱲᱮᱨᱮ ᱟᱢᱟᱜ ᱚᱲᱟᱜ ᱛᱟᱦᱮᱱ ᱠᱷᱟᱱ ᱧᱤᱫᱟᱹ ᱵᱷᱤᱛᱟᱹᱨᱛᱮᱜᱮ ᱟᱢᱟᱜ ᱚᱲᱟᱜ ᱫᱚ ᱟᱛᱳ ᱪᱟᱞᱟᱜ ᱛᱟᱢᱟ ᱟᱨ ᱚᱱᱟ ᱧᱮᱞᱛᱮ ᱚᱱᱚᱞᱤᱭᱟᱹ ᱩᱱᱤᱫᱚᱭ ᱚᱞᱟ ᱥᱟᱱᱟᱢ ᱱᱚᱜ ᱚᱭ ᱱᱚᱝᱠᱟ ᱠᱟᱛᱮᱫ ᱡᱟᱦᱟᱸᱭ ᱚᱱᱚᱞᱤᱭᱟᱹ ᱠᱟᱱᱟ ᱩᱱᱤᱴᱷᱮᱱ ᱫᱚ ᱪᱮᱫ ᱜᱮ ᱮᱴᱠᱮ ᱴᱚᱲᱮ ᱵᱟᱝᱠᱟᱱᱟ ᱚᱱᱚᱞᱤᱭᱟᱹ ᱫᱚ ᱟᱹᱰᱤ ᱟᱞᱜᱟᱛᱮ ᱩᱱᱤᱭ ᱚᱞ ᱫᱟᱲᱤᱭᱟᱜᱼᱟ ᱥᱮᱹᱨᱮᱹᱧ ᱥᱮ ᱚᱱᱚᱬᱦᱮ